ᱤᱧᱫᱚ ᱠᱟᱛᱞᱟ ᱦᱟᱠᱳᱧ ᱠᱩᱥᱤ ᱟᱠᱚᱣᱟ ᱪᱮᱫᱟᱜ ᱥᱮ ᱠᱟᱛᱞᱟ ᱦᱟᱠᱳ ᱫᱚ ᱟᱹᱰᱤ ᱠᱚ ᱥᱮᱵᱮᱞᱟ ᱠᱟᱛᱞᱟ ᱦᱟᱠᱳ ᱫᱚ ᱵᱟᱡᱟᱨ ᱨᱮᱦᱚᱸ ᱠᱤᱨᱤᱧ ᱛᱮᱠᱚ ᱧᱟᱢᱚᱜᱼᱟ ᱟᱨ ᱟᱹᱠᱷᱨᱤᱧ ᱦᱚᱠᱚ ᱟᱹᱜᱩ ᱠᱚᱣᱟ ᱤᱧᱟᱹᱜ ᱟᱨ ᱥᱟᱫᱷᱟᱨᱚᱱᱚᱛᱚ ᱦᱚᱲ ᱫᱚ ᱡᱚᱛᱚ ᱦᱟᱠᱩᱳ ᱜᱮᱠᱚ ᱠᱩᱥᱤ ᱟᱠᱚᱣᱟ ᱡᱮᱢᱚᱱ ᱠᱤ ᱰᱟᱹᱲᱠᱟᱹ ᱦᱟᱠᱳ ᱯᱩᱴᱷᱤ ᱦᱟᱠᱳ ᱤᱪᱟᱹᱜ ᱦᱟᱠᱳ ᱵᱩᱢᱵᱩᱡ ᱦᱟᱠᱳ ᱪᱚᱲᱜᱚᱡ ᱦᱟᱠᱳ ᱡᱚᱛᱚ ᱦᱟᱠᱳ ᱜᱮᱠᱚ ᱠᱩᱥᱤ ᱟᱠᱚᱣᱟ ᱩᱱᱠᱩᱫᱚ ᱟᱹᱠᱷᱨᱤᱧ ᱫᱚ ᱵᱟᱠᱚ ᱟᱹᱜᱩ ᱠᱚᱣᱟ ᱛᱳ ᱜᱟᱰᱟᱨᱮ ᱵᱟᱹᱫ ᱨᱮ ᱵᱟᱹᱭᱦᱟᱹᱲ ᱠᱚᱨᱮ ᱠᱷᱚᱡ ᱠᱚ ᱥᱟᱵ ᱟᱹᱜᱩ ᱠᱚᱣᱟ ᱟᱨ ᱨᱩᱭ ᱯᱚᱱᱟ ᱩᱱᱠᱩ ᱫᱚ ᱟᱹᱠᱷᱨᱤᱧ ᱠᱚ ᱟᱹᱜᱩ ᱠᱚᱣᱟ ᱩᱱᱠᱩ ᱦᱟᱠᱳ ᱦᱚᱸ ᱥᱟᱫᱷᱟᱨᱚᱱ ᱦᱚᱲ ᱫᱚᱠᱚ ᱦᱟᱛᱟᱣ ᱠᱚᱜᱮᱭᱟ